ᱤᱧ ᱵᱟᱨᱭᱟ ᱵᱷᱤᱰᱤᱭᱳ ᱜᱮᱢ ᱵᱟᱵᱚᱫ ᱛᱤᱧ ᱥᱚᱱᱛᱚᱨ ᱜᱮᱭᱟ ᱯᱨᱚᱛᱷᱚᱢ ᱫᱚ ᱦᱩᱭᱩᱜ ᱠᱟᱱᱟ ᱯᱷᱨᱤᱼᱯᱷᱟᱭᱟᱨ ᱟᱨ ᱫᱚᱥᱟᱨ ᱫᱚ ᱦᱩᱭᱩᱜ ᱠᱟᱱᱟ ᱯᱟᱵᱽᱡᱤ ᱡᱟ ᱱᱤᱛᱚᱜ ᱵᱟᱝ ᱡᱚᱛᱚ ᱠᱚᱲᱟ ᱜᱤᱫᱽᱨᱟᱹ ᱠᱚᱧ ᱧᱮᱞᱮᱫ ᱠᱚᱣᱟ ᱯᱷᱨᱤ ᱯᱷᱟᱭᱟᱨ ᱪᱮ ᱵᱟᱝ ᱯᱟᱵᱽᱡᱤ ᱠᱷᱮᱞ ᱠᱟᱛᱮᱫ ᱟᱠᱚᱣᱟᱜ ᱠᱤᱢᱛᱤ ᱥᱚᱢᱚᱭ ᱠᱚ ᱵᱚᱨᱵᱟᱫᱮᱜᱼᱟ ᱱᱚᱣᱟ ᱜᱮᱢ ᱫᱚ ᱱᱚᱝᱠᱟᱱᱟᱜ ᱠᱟᱱᱟ ᱪᱮ ᱢᱤᱫ ᱫᱷᱟᱹᱣ ᱱᱚᱣᱟ ᱜᱮᱢ ᱨᱮ ᱟᱢᱟᱜ ᱢᱚᱱᱮ ᱞᱟᱜᱟᱣᱮᱱᱟ ᱮᱱᱠᱷᱟᱱ ᱩᱱᱟᱹᱜ ᱢᱚᱱᱮ ᱞᱟᱜᱟᱜ ᱠᱟᱱᱟ ᱩᱱᱟᱹᱜ ᱢᱚᱱᱮ ᱠᱚ ᱞᱟᱜᱟᱣᱮᱜᱼᱟ ᱫᱟᱠᱟ ᱩᱛᱩ ᱯᱩᱭᱥᱟᱹ ᱴᱟᱠᱟ ᱡᱚᱛᱚᱣᱟᱜ ᱠᱚ ᱵᱟᱹᱜᱤᱭᱟᱜ ᱠᱟᱱᱟ ᱟᱨ ᱱᱚᱣᱟ ᱜᱮᱢ ᱨᱮᱫᱚ ᱠᱤᱱᱛᱩ ᱥᱟᱱᱟᱢ ᱠᱚ ᱠᱷᱮᱞ ᱠᱟᱱᱟ ᱥᱚᱢᱚᱭ ᱚᱱᱠᱟ ᱵᱚᱨ ᱵᱟᱫᱚᱜ ᱠᱟᱱᱟ ᱡᱮ ᱱᱤᱛᱚᱜ ᱵᱟᱠᱚ ᱴᱷᱤᱠᱟᱹ ᱫᱟᱲᱮᱭᱟᱜ ᱠᱟᱱᱟ